ᱱᱤᱭᱟᱹ ᱥᱳᱢᱳᱭ ᱨᱮ ᱜᱟᱛᱮᱜ ᱨᱮᱭᱟᱜ ᱡᱟ ᱯᱚᱨᱤᱥᱛᱷᱤᱛᱤᱧ ᱧᱮᱞ ᱧᱟᱢ ᱫᱟ ᱥᱮ ᱜᱮᱢᱥ ᱨᱮᱭᱟᱜ ᱡᱟ ᱯᱚᱨᱤᱥᱛᱷᱤᱛᱤᱧ ᱧᱮᱞ ᱧᱟᱢ ᱮᱫᱟ ᱱᱮᱜ ᱮ ᱱᱤᱭᱟᱹᱜᱮ ᱱᱤᱛᱟᱹᱜ ᱤᱧ ᱞᱟᱹᱭ ᱥᱚᱫᱚᱨᱟ ᱠᱟᱛᱷᱟ ᱫᱚ ᱦᱳᱭᱳᱜ ᱠᱟᱱᱟ ᱜᱟᱛᱮ ᱵᱷᱟᱨᱚᱛ ᱨᱮ ᱥᱮ ᱫᱩᱱᱭᱟᱹ ᱨᱮ ᱟᱭᱢᱟ ᱨᱚᱠᱚᱢ ᱜᱟᱛᱮ ᱜᱮ ᱢᱮᱱᱟᱜ ᱟᱠᱟᱫᱟ ᱟᱫᱚᱢᱟᱜ ᱜᱟᱛᱮ ᱫᱚ ᱡᱟᱦᱟᱸ ᱠᱚᱵᱚᱱ ᱜᱟᱛᱮ ᱞᱮᱱ ᱠᱷᱟᱱ ᱟᱵᱚᱣᱟᱜ ᱥᱚᱨᱤᱨ ᱪᱚᱨᱪᱟ ᱦᱳᱭᱳᱜᱼᱟ ᱥᱮ ᱟᱵᱚ ᱯᱷᱤᱴ ᱵᱚᱱ ᱛᱟᱦᱮᱱᱟ ᱠᱤᱱᱛᱩ ᱟᱫᱚᱢᱟᱜ ᱜᱟᱛᱮᱜ ᱤᱝᱠᱟ ᱦᱚᱸ ᱢᱮᱱᱟᱜ ᱟᱠᱟᱫᱟ ᱡᱟᱦᱟᱸ ᱠᱚᱫᱚ ᱟᱵᱚ ᱚᱲᱟᱜ ᱨᱮᱵᱚᱱ ᱫᱩᱲᱩᱵ ᱠᱟᱛᱮᱫ ᱵᱚᱱ ᱜᱟᱛᱮᱜᱼᱟ ᱟᱵᱚᱣᱟᱜ ᱠᱷᱚᱛᱤ ᱦᱚᱸ ᱦᱳᱭ ᱫᱟᱲᱮᱭᱟᱜᱼᱟ ᱮᱵᱚᱝ ᱠᱷᱚᱛᱤ ᱠᱷᱚᱛᱤ ᱵᱷᱟᱞᱮ ᱱᱤᱛᱚᱜ ᱵᱟᱵᱚᱱ ᱵᱩᱡᱷᱟᱹᱣ ᱨᱮᱦᱚᱸ ᱠᱤᱱᱛᱩ ᱯᱚᱨᱚᱵᱚᱨᱛᱤ ᱠᱟᱞ ᱨᱮ ᱯᱷᱚᱞ ᱫᱚᱵᱚᱱ ᱧᱟᱢ ᱜᱮᱭᱟ ᱛᱚ ᱛᱚ ᱢᱟᱵᱚ ᱥᱩᱨᱩ ᱠᱟᱜ ᱜᱮ ᱡᱮᱢᱚᱱ ᱠᱤᱪᱷᱩ ᱠᱤᱪᱷᱩ ᱜᱟᱛᱮᱜ ᱦᱮᱱᱟᱜ ᱠᱟᱫᱟ ᱡᱮᱢᱚᱱ ᱟᱵᱚᱣᱟᱜ ᱟᱛᱳ ᱴᱚᱴᱷᱟ ᱠᱚᱨᱮ ᱡᱟᱥᱛᱤ ᱜᱮ ᱧᱮᱞ ᱧᱟᱢᱚᱜ ᱠᱟᱱ ᱚᱱᱟ ᱠᱚᱫᱚ ᱡᱟᱥᱛᱤ ᱫᱚ ᱜᱮᱹᱢ ᱫᱚ ᱟᱭᱢᱟ ᱜᱮ ᱦᱮᱱᱟᱜ ᱟᱠᱟᱫᱟ ᱡᱮᱢᱚᱱ ᱯᱷᱩᱴᱵᱚᱞ ᱠᱨᱤᱠᱮᱴ ᱵᱷᱚᱞᱤᱵᱚᱞ ᱵᱟᱥᱠᱮᱴ ᱵᱚᱞ ᱠᱤᱱᱛᱩ ᱱᱤᱭᱟᱹ ᱠᱚ ᱜᱟᱛᱮᱜ ᱢᱩᱫᱽ ᱨᱮᱦᱚᱸ ᱡᱟᱦᱟᱸ ᱠᱚ ᱡᱟᱥᱛᱤ ᱜᱮ ᱟᱵᱚ ᱴᱚᱴᱷᱟᱨᱮ ᱧᱮᱞ ᱧᱟᱢᱚᱜ ᱠᱟᱱ ᱚᱱᱟ ᱫᱚ ᱜᱟᱛᱮᱜ ᱫᱚ ᱦᱳᱭᱳᱜ ᱠᱟᱱ ᱯᱷᱩᱴᱵᱚᱞ ᱜᱟᱛᱮᱜ ᱟᱨ ᱠᱨᱤᱠᱮᱴ ᱜᱟᱛᱮᱜ ᱠᱤᱱᱛᱩ ᱚᱱᱟ ᱠᱷᱚᱱ ᱦᱚᱸ ᱡᱟᱥᱛᱤ ᱜᱟᱱ ᱧᱮᱞ ᱧᱟᱢᱚᱜ ᱠᱟᱱᱟ ᱯᱷᱩᱴᱵᱚᱞ ᱜᱟᱛᱮᱜ ᱛᱚ ᱯᱷᱩᱴᱵᱚᱞ ᱜᱟᱛᱮᱜ ᱨᱮᱫᱚ ᱱᱤᱭᱟᱹᱜᱮ ᱦᱳᱭᱳᱜ ᱠᱟᱱᱟ ᱡᱮ ᱢᱤᱫ ᱦᱚᱲᱟᱜ ᱥᱚᱨᱤᱨ ᱪᱚᱨᱪᱟ ᱦᱳᱭᱳᱜ ᱠᱟᱱᱟ ᱟᱨ ᱩᱱᱤ ᱡᱮ ᱡᱟᱦᱟᱸᱴᱟᱜ ᱟᱭᱟᱜ ᱯᱷᱩᱴᱵᱚᱞ ᱜᱟᱛᱮᱜ ᱛᱮ ᱨᱟᱹᱥᱠᱟᱹᱭ ᱧᱟᱢ ᱮᱫᱟ ᱚᱱᱟ ᱨᱟᱹᱥᱠᱟᱹ ᱫᱚ ᱟᱨ ᱮᱴᱟᱜ ᱦᱚᱲ ᱫᱚ ᱵᱟᱭ ᱞᱟᱹᱭ ᱥᱚᱫᱚᱨ ᱫᱟᱲᱮ ᱠᱚᱣᱟ ᱩᱱᱤ ᱫᱚ ᱛᱚᱠᱷᱚᱱ ᱟᱭᱟᱜ ᱵᱟᱭ ᱜᱟᱛᱮᱜ ᱩᱱᱤ ᱫᱚ ᱛᱚᱠᱷᱚᱱ ᱚᱱᱟ ᱦᱩᱞᱟᱹᱥ ᱥᱮ ᱨᱟᱹᱥᱠᱟᱹ ᱩᱱᱤ ᱫᱚ ᱵᱟᱭ ᱧᱟᱢᱟ ᱪᱮᱫᱟᱜ ᱡᱮ ᱢᱤᱫ ᱴᱮᱱ ᱠᱟᱛᱷᱟ ᱠᱚ ᱞᱟᱹᱭᱟ ᱡᱟᱦᱟᱱᱟᱜ ᱠᱟᱢᱤᱨᱮ ᱟᱢ ᱨᱟᱹᱥᱠᱟᱹᱢ ᱟᱹᱭᱠᱟᱹᱣᱟ ᱚᱱᱟ ᱠᱟᱢᱤ ᱫᱚ ᱠᱳᱱᱳᱫᱤᱱ ᱦᱚᱸ ᱟᱞᱚᱢ ᱟᱲᱟᱜᱟ ᱛᱚ ᱠᱟᱛᱷᱟ ᱫᱚ ᱠᱟᱛᱷᱟ ᱫᱚ ᱱᱤᱭᱟᱹ ᱜᱮ ᱦᱳᱭᱳᱜ ᱠᱟᱱᱟ ᱡᱮ ᱡᱟᱦᱟᱸᱭ ᱜᱮ ᱟᱵᱚ ᱜᱟᱛᱮ ᱠᱚᱲᱟ ᱢᱮᱱᱟᱜ ᱵᱚᱱᱟ ᱠᱷᱮᱞᱳᱰ ᱠᱚᱲᱟ ᱢᱮᱱᱟᱜ ᱵᱚᱱᱟ ᱚᱱᱟ ᱟᱵᱚᱣᱟᱜ ᱵᱷᱚᱨᱥᱟ ᱥᱮ ᱟᱵᱚᱣᱟᱜ ᱟᱥᱟ ᱥᱮ ᱟᱵᱚᱣᱟᱜ ᱟᱥᱥᱟᱥ ᱫᱚ ᱱᱤᱭᱟᱹᱜᱮ ᱛᱟᱦᱮᱱᱟ ᱡᱮ ᱡᱟᱛᱮ ᱟᱵᱚ ᱡᱟᱦᱟᱸᱴᱟᱜ ᱵᱚᱱ ᱜᱟᱛᱮᱜ ᱠᱟᱱ ᱢᱟ ᱡᱮᱢᱚᱱ ᱯᱷᱩᱴᱵᱚᱞ ᱨᱮᱱᱟᱜ ᱠᱟᱛᱷᱟᱧ ᱞᱟᱹᱭ ᱮᱫᱟ ᱚᱱᱟ ᱜᱟᱛᱮ ᱜᱟᱛᱮ ᱠᱟᱛᱮᱫ ᱪᱤᱠᱟᱛᱮ ᱟᱵᱚ ᱞᱟᱦᱟ ᱥᱮᱫ ᱵᱚᱱ ᱪᱟᱞᱟᱣ ᱫᱟᱲᱮᱭᱟᱜᱼᱟ ᱥᱮ ᱪᱤᱠᱟᱛᱮ ᱟᱵᱚ ᱵᱚᱱ ᱩᱱᱱᱚᱛᱤ ᱫᱟᱲᱮᱭᱟᱜᱼᱟ ᱚᱱᱟ ᱠᱚᱵᱚᱱ ᱧᱮᱞᱟ ᱟᱨ ᱮᱴᱟᱜ ᱮᱴᱟᱜ ᱠᱤᱪᱷᱩ ᱵᱟᱝ ᱠᱟᱛᱮᱫ ᱟᱵᱚ ᱡᱮᱢᱚᱱ ᱵᱚᱱ ᱜᱟᱛᱮᱜ ᱠᱟᱱᱟ ᱱᱤᱭᱟᱹ ᱜᱟᱛᱮᱨᱮ ᱡᱩᱫᱤ ᱠᱮᱞᱟᱯ ᱛᱚᱨᱚᱯ ᱛᱷᱮᱠᱮ ᱥᱮ ᱦᱟᱸᱰᱮ ᱥᱮ ᱦᱟᱸᱰᱮ ᱵᱚᱱ ᱵᱷᱚᱨᱛᱤᱜᱼᱟ ᱥᱮ ᱦᱟᱸᱰᱮ ᱱᱟᱸᱰᱮ ᱵᱚᱱ ᱜᱟᱛᱮᱜᱼᱟ ᱛᱟᱦᱞᱮ ᱟᱵᱚ ᱚᱴᱳᱢᱮᱴᱤᱠ ᱢᱤᱫ ᱴᱮᱱ ᱵᱷᱟᱜᱮᱹ ᱡᱟᱭᱜᱟᱨᱮ ᱥᱮ ᱤᱱᱰᱤᱭᱟᱱ ᱞᱮᱵᱮᱞ ᱦᱤᱥᱟᱹᱵᱽ ᱨᱮ ᱢᱤᱫ ᱴᱮᱱ ᱵᱷᱟᱜᱮᱹ ᱡᱟᱭᱜᱟ ᱵᱚᱱ ᱵᱷᱟᱜᱮᱹ ᱡᱟᱭᱜᱟ ᱨᱮᱵᱚᱱ ᱜᱟᱛᱮᱹ ᱫᱟᱲᱮᱭᱟᱜᱼᱟ ᱡᱩᱫᱤ ᱟᱵᱚᱣᱟᱜ ᱚᱱᱟ ᱢᱚᱱ ᱨᱮ ᱥᱚᱠᱛᱤ ᱛᱟᱦᱮᱱ ᱠᱷᱟᱱ ᱥᱮ ᱟᱵᱚᱣᱟᱜ ᱢᱚᱱ ᱵᱷᱤᱛᱨᱤ ᱢᱤᱫ ᱴᱤᱱ ᱵᱤᱥᱥᱟᱹᱥ ᱛᱟᱦᱮᱱ ᱠᱷᱟᱱ ᱵᱟᱝ ᱤᱧ ᱱᱤᱭᱟᱹ ᱜᱟᱛᱮᱜ ᱠᱚᱨᱟᱣ ᱠᱟᱛᱮᱫ ᱜᱮᱧ ᱟᱲᱟᱜᱟ ᱟᱨ ᱱᱤᱭᱟᱹ ᱜᱟᱛᱮᱜ ᱠᱟᱛᱮᱜ ᱟᱵᱚ ᱫᱚ ᱢᱚᱱ ᱯᱮᱨᱮᱡ ᱨᱟᱹᱥᱠᱟᱹ ᱵᱚᱱ ᱧᱟᱢ ᱫᱟᱲᱮᱭᱟᱜᱼᱟ ᱟᱨ ᱟᱵᱚᱣᱟᱜ ᱢᱤᱫ ᱴᱮᱱ ᱠᱚ ᱞᱟᱹᱭᱟ ᱡᱮ ᱥᱚᱯᱱᱚ ᱛᱟᱦᱮᱱ ᱛᱟᱢᱟ ᱛᱚ ᱚᱱᱟ ᱥᱚᱯᱱᱚ ᱫᱚ ᱯᱩᱨᱟᱹᱜ ᱯᱩᱨᱟᱹᱜ ᱜᱮᱭᱟ ᱟᱢ ᱡᱩᱫᱤ ᱡᱷᱚᱛᱚ ᱠᱷᱚᱱ ᱟᱢ ᱡᱩᱫᱤ ᱦᱟᱞ ᱵᱟᱢ ᱟᱲᱟᱜᱽ ᱟᱨ ᱢᱤᱫ ᱴᱮᱱ ᱜᱟᱛᱮᱜ ᱫᱚ ᱦᱳᱭᱳᱜ ᱠᱟᱱᱟ ᱡᱟᱦᱟᱸᱴᱟᱜ ᱱᱤᱛᱚᱜ ᱡᱟᱥᱛᱤ ᱜᱮ ᱟᱰᱤ ᱡᱟᱥᱛᱤ ᱜᱮ ᱧᱮᱞ ᱧᱟᱢᱚᱜ ᱠᱟᱱ ᱠᱟᱴᱤᱡ ᱠᱟᱴᱤᱡ ᱜᱤᱫᱽᱨᱟᱹ ᱠᱚ ᱢᱟᱛᱟᱣ ᱠᱟᱱ ᱚᱱᱟ ᱫᱚ ᱦᱳᱭᱳᱜ ᱠᱟᱱᱟ ᱡᱮᱢᱚᱱ ᱢᱚᱵᱟᱭᱤᱞ ᱥᱮ ᱜᱮᱢᱥ ᱡᱮᱢᱚᱱ ᱦᱳᱭᱳᱜ ᱠᱟᱱᱟ ᱯᱷᱨᱤ ᱯᱷᱟᱭᱟᱨ ᱯᱟᱵᱽᱡᱤ ᱟᱨᱚ ᱯᱷᱩᱴᱵᱚᱞ ᱢᱳᱵᱟᱭᱤᱞ ᱨᱮᱦᱚᱸ ᱯᱷᱩᱴᱵᱚᱞ ᱜᱟᱛᱮᱜ ᱡᱩᱛᱩᱜ ᱠᱟᱱᱟ ᱟᱨᱚ ᱮᱢᱚᱱ ᱮᱢᱚᱱ ᱜᱟᱛᱮᱜ ᱢᱮᱱᱟᱜ ᱟᱠᱟᱫᱟ ᱡᱮ ᱱᱤᱭᱟᱹ ᱠᱚ ᱜᱮᱛᱟᱜ ᱨᱮ ᱟᱢ ᱢᱤᱫ ᱴᱮᱱ ᱚᱱᱟ ᱜᱟᱛᱮᱜ ᱞᱟᱜᱤᱜ ᱛᱮ ᱥᱩᱫᱩᱢ ᱜᱟᱛᱮᱜ ᱠᱟᱱᱟ ᱞᱮᱵᱮᱞ ᱛᱟᱵ ᱞᱟᱜᱤᱫ ᱛᱮ ᱥᱮ ᱚᱱᱟ ᱦᱚᱸ ᱢᱤᱫ ᱴᱮᱱ ᱨᱟᱹᱥᱠᱟᱹᱢ ᱧᱟᱢ ᱮᱫᱟ ᱴᱷᱤᱠ ᱜᱮᱭᱟ ᱠᱷᱟᱨᱟᱯ ᱫᱚ ᱵᱟᱝ ᱠᱟᱱᱟ ᱠᱤᱱᱛᱩ ᱚᱱᱟ ᱜᱟᱛᱮ ᱠᱟᱛᱮᱫ ᱟᱢᱟᱜ ᱪᱮᱫ ᱦᱳᱭᱳᱜ ᱠᱟᱱᱟ ᱚᱱᱟ ᱜᱮᱛᱮ ᱠᱟᱛᱮᱫ ᱫᱚ ᱪᱮᱫ ᱦᱚᱸ ᱵᱟᱝ ᱦᱳᱭᱳᱜᱼᱟ ᱚᱱᱟ ᱜᱟᱛᱮ ᱠᱟᱛᱮᱫ ᱥᱩᱫᱩ ᱞᱮᱵᱮᱞ ᱜᱮ ᱪᱟᱞᱟᱜ ᱠᱟᱱᱟ ᱠᱤᱱᱛᱩ ᱟᱵᱚᱣᱟᱜ ᱠᱷᱚᱛᱤ ᱫᱚ ᱟᱭᱢᱟ ᱜᱮ ᱦᱳᱭᱳᱜ ᱠᱟᱱᱟ ᱡᱮᱢᱚᱱ ᱟᱵᱚ ᱟᱢ ᱯᱷᱤᱨᱤ ᱯᱷᱟᱭᱟᱨ ᱮᱢ ᱜᱟᱛᱮᱜᱼᱟ ᱛᱚ ᱮᱠ ᱜᱷᱚᱱᱴᱟ ᱫᱮᱲ ᱜᱷᱚᱱᱴᱟ ᱮᱢᱚᱱ ᱠᱤ ᱟᱵᱚ ᱟᱰᱤ ᱜᱷᱟᱲᱤᱡ ᱵᱚᱱ ᱠᱚᱭᱚᱜ ᱠᱟᱜ ᱠᱟᱱᱟ ᱠᱟᱨᱚᱱ ᱚᱱᱟ ᱠᱚᱭᱚᱜ ᱠᱟᱨᱚᱱ ᱛᱮ ᱟᱵᱚᱣᱟᱜ ᱢᱮᱫ ᱱᱚᱥᱴᱚᱜ ᱠᱟᱱᱟ ᱠᱤᱱᱛᱩ ᱟᱵᱚ ᱚᱱᱟ ᱵᱩᱡᱷᱟᱹᱣ ᱵᱟᱵᱚᱱ ᱧᱟᱢ ᱮᱫᱟ ᱪᱮᱫᱟᱜ ᱡᱮ ᱚᱱᱟ ᱟᱵᱚ ᱟᱰᱤ ᱜᱷᱟᱲᱤᱡ ᱵᱚᱱ ᱜᱟᱛᱮᱜ ᱠᱟᱱᱟ ᱠᱤᱱᱛᱩ ᱛᱩᱨᱚᱱᱛ ᱫᱚ ᱵᱟᱝ ᱵᱩᱡᱷᱟᱹᱜᱼᱟ ᱡᱮᱠᱷᱚᱱ ᱜᱮ ᱟᱵᱚᱣᱟᱜ ᱵᱚᱭᱮᱥ ᱵᱟᱲᱛᱤᱜᱼᱟ ᱵᱟᱲᱛᱤᱜᱼᱟ ᱛᱚᱠᱷᱚᱱ ᱜᱮ ᱟᱵᱚ ᱱᱤᱭᱟᱹ ᱨᱮᱭᱟᱜ ᱯᱷᱳᱞ ᱵᱚᱱ ᱧᱟᱢᱟ ᱛᱚ ᱱᱤᱭᱟᱹ ᱫᱚ ᱤᱧᱟᱹᱜ ᱨᱤᱠᱩᱭᱮᱥᱴ ᱛᱟᱦᱮᱸᱭᱮᱱᱟ ᱡᱮ ᱡᱟᱛᱮ ᱟᱵᱚ ᱢᱳᱵᱟᱭᱤᱞ ᱜᱮᱢᱥ ᱠᱚ ᱢᱮᱱᱟᱜ ᱠᱟᱫᱟ ᱥᱮ ᱚᱱᱟ ᱠᱚ ᱛᱷᱚᱲᱟ ᱠᱚᱢ ᱠᱟᱛᱮᱫ ᱢᱤᱫ ᱴᱮᱱ ᱞᱤᱢᱤᱴ ᱵᱚᱱ ᱟᱜᱩᱭᱟ ᱛᱟᱦᱞᱮ ᱡᱷᱚᱛᱚᱜᱮ ᱴᱷᱤᱠ ᱜᱮ ᱛᱟᱦᱮᱱᱟ ᱢᱤᱫ ᱴᱮᱱ ᱠᱚ ᱞᱟᱹᱭ ᱞᱮᱠᱟ ᱞᱤᱢᱤᱴ ᱨᱮ ᱡᱟᱦᱟᱱᱟᱜ ᱡᱤᱱᱤᱥ ᱜᱮᱢ ᱠᱚᱨᱟᱣᱟ ᱠᱷᱟᱨᱟᱯ ᱫᱚ ᱠᱳᱱᱫᱤᱱᱚ ᱵᱟᱝ ᱦᱳᱭᱳᱜᱼᱟ ᱡᱩᱫᱤ ᱞᱤᱢᱤᱴ ᱵᱟᱦᱨᱮᱢ ᱪᱟᱞᱟᱜᱼᱟ ᱚᱱᱟ ᱠᱷᱟᱨᱟᱯ ᱫᱚ ᱦᱳᱭᱳᱜ ᱜᱮᱭᱟ ᱛᱚ ᱟᱵᱚ ᱱᱤᱭᱟᱹ ᱢᱟᱵᱚᱱ ᱧᱮᱞ ᱢᱟ ᱡᱮ ᱡᱟᱛᱮ ᱱᱤᱭᱟᱹ ᱠᱚ ᱛᱷᱚᱲᱟ ᱠᱚᱢ ᱠᱟᱛᱮᱫ ᱟᱵᱚ ᱡᱟᱦᱟᱸᱴᱟᱜ ᱡᱟᱛᱮ ᱥᱚᱨᱤᱨ ᱪᱚᱨᱪᱟ ᱦᱳᱭᱳᱜᱼᱟ ᱚᱱᱟ ᱠᱚ ᱡᱚᱠᱷᱚᱱᱮᱢ ᱠᱚᱨᱟᱣᱟ ᱟᱨ ᱚᱱᱟ ᱵᱟᱫᱽ ᱠᱟᱛᱮᱫ ᱡᱟᱛᱮ ᱱᱤᱭᱟᱹ ᱡᱟᱦᱟᱸᱴᱟᱜ ᱢᱳᱵᱟᱭᱤᱞ ᱜᱮᱢᱥ ᱵᱚᱱ ᱜᱟᱛᱮᱜ ᱠᱟᱱ ᱚᱱᱟ ᱠᱚ ᱜᱟᱛᱮᱜ ᱨᱮ ᱟᱰᱤ ᱢᱟᱱᱚᱥᱤᱠ ᱪᱟᱯ ᱠᱚ ᱧᱟᱢᱚᱜ ᱠᱟᱱᱟ ᱪᱮᱫᱟᱜ ᱡᱮ ᱱᱤᱭᱟᱹ ᱠᱚ ᱪᱟᱯ ᱠᱚ ᱵᱟᱝ ᱥᱟᱸᱵᱽᱲᱟᱣ ᱠᱟᱛᱮᱫ ᱟᱭᱢᱟ ᱦᱚᱲᱟᱜ ᱡᱤᱵᱚᱱ ᱯᱚᱨᱡᱚᱱᱛᱚ ᱪᱟᱞᱟᱜ ᱠᱟᱱᱟ ᱛᱚ ᱚᱱᱟ ᱤᱭᱟᱹᱛᱮ ᱡᱟᱛᱮ ᱱᱤᱭᱟᱹ ᱠᱚ ᱡᱟᱛᱮ ᱟᱰᱤ ᱢᱚᱸᱡᱽ ᱵᱚᱱ ᱠᱚᱨᱟᱣ ᱢᱟ ᱛᱚ ᱱᱤᱭᱟᱹᱜᱮ ᱤᱧᱟᱹᱜ ᱠᱟᱛᱷᱟ ᱫᱚ ᱛᱟᱦᱮᱸᱭ ᱱᱟ